ᱟᱞᱮ ᱴᱚᱴᱷᱟ ᱨᱮᱫᱚ ᱥᱟᱱᱟᱢ ᱞᱮᱠᱟᱱ ᱪᱮᱬᱮ ᱠᱚ ᱦᱤᱡᱩᱜᱼᱟ ᱠᱚᱭᱮᱞ ᱪᱮᱬᱮ ᱠᱚ ᱦᱤᱡᱩᱜᱼᱟ ᱯᱟᱭᱨᱟ ᱪᱮᱬᱮ ᱠᱚ ᱦᱤᱡᱩᱜᱼᱟ ᱴᱤᱭᱟ ᱯᱟᱹᱠᱷᱤ ᱪᱮᱬᱮ ᱠᱚ ᱦᱤᱡᱩᱜᱼᱟ ᱥᱮ ᱜᱷᱟᱣᱲᱟ ᱪᱮᱬᱮ ᱠᱚ ᱦᱤᱡᱩᱜᱼᱟ ᱩᱱᱠᱩ ᱠᱚ ᱦᱮᱡ ᱞᱮᱠᱷᱟᱱ ᱟᱹᱰᱤ ᱨᱟᱹᱥᱠᱟᱹ ᱜᱮ ᱵᱩᱡᱷᱟᱹᱜᱼᱟ ᱪᱮᱫᱟᱜ ᱥᱮ ᱩᱱᱠᱩ ᱠᱚ ᱦᱮᱡ ᱞᱮᱱᱠᱷᱟᱱ ᱤᱧ ᱦᱳᱲᱳ ᱥᱮ ᱪᱟᱣᱞᱮ ᱠᱚᱹᱧ ᱮᱨ ᱠᱚᱣᱟ ᱚᱱᱟ ᱠᱚ ᱡᱚᱢᱟ ᱟᱨ ᱟᱠᱚ ᱟᱠᱚ ᱠᱚ ᱨᱚᱲ ᱡᱚᱱᱟᱜᱼᱟ ᱚᱱᱟ ᱨᱚᱲ ᱟᱸᱡᱚᱢ ᱛᱮ ᱟᱹᱰᱤ ᱨᱟᱹᱥᱠᱟᱹ ᱜᱮ ᱟᱹᱭᱠᱟᱹᱜᱼᱟ ᱚᱱᱟᱛᱮ ᱩᱱᱠᱩ ᱡᱟᱛᱮ ᱠᱚ ᱚᱱᱟ ᱫᱟᱨᱮ ᱠᱚᱨᱮᱜ ᱠᱚ ᱛᱩᱠᱟᱹᱭ ᱢᱟ ᱚᱱᱟ ᱞᱟᱹᱜᱤᱫ ᱛᱮ ᱴᱩᱠᱩᱡ ᱤᱧ ᱫᱚᱦᱚ ᱟᱠᱚᱣᱟ ᱡᱟᱛᱮ ᱚᱱᱟ ᱴᱩᱠᱩᱡ ᱨᱮᱠᱚ ᱛᱩᱠᱟᱹᱭ ᱢᱟ ᱟᱨ ᱤᱧ ᱫᱚ ᱥᱟᱱᱟᱢ ᱪᱮᱬᱮ ᱜᱮᱧ ᱠᱩᱥᱤ ᱟᱠᱚᱣᱟ ᱪᱮᱫᱟᱜ ᱥᱮ ᱪᱮᱬᱮ ᱫᱚ ᱫᱮᱠᱷᱛᱮ ᱟᱹᱰᱤ ᱢᱚᱡᱽ ᱜᱮᱠᱚ ᱧᱮᱞᱚᱜᱼᱟ ᱟᱹᱰᱤ ᱢᱚᱡᱽ ᱠᱚ ᱨᱟᱹᱲᱟ ᱚᱱᱟ ᱨᱟᱹᱲ ᱟᱸᱡᱚᱢ ᱛᱮ ᱢᱚᱱᱮᱨᱮ ᱟᱹᱰᱤ ᱨᱟᱹᱥᱠᱟᱹ ᱟᱹᱭᱠᱟᱹᱜᱼᱟ ᱪᱮᱫᱟᱜ ᱥᱮ ᱡᱚᱠᱷᱚᱱ ᱥᱮᱛᱟᱜ ᱡᱚᱦᱚᱜ ᱪᱮᱬᱮ ᱠᱚ ᱨᱚᱲᱟ ᱥᱮᱠᱚ ᱟᱠᱚ ᱟᱠᱚ ᱠᱚ ᱜᱟᱞᱢᱟᱨᱟᱣ ᱡᱚᱱᱟᱜᱼᱟ ᱚᱱᱟ ᱟᱸᱡᱚᱢ ᱛᱮ ᱟᱹᱰᱤ ᱢᱚᱡᱽ ᱥᱮ ᱟᱹᱰᱤ ᱨᱟᱹᱥᱠᱟᱹ ᱜᱮ ᱟᱹᱭᱠᱟᱹᱜᱼᱟ